ᱟᱵᱚ ᱡᱟᱦᱟᱱᱟᱜ ᱱᱤᱛᱚᱜ ᱵᱤᱢᱟᱨ ᱦᱤᱡᱩᱜᱼᱟ ᱢᱟᱱᱮ ᱟᱹᱰᱤᱜᱟᱱ ᱵᱤᱢᱟᱨ ᱜᱮ ᱢᱮᱱᱟᱜᱼᱟ ᱢᱟᱱᱮ ᱴᱤᱵᱷᱤ ᱦᱚᱸ ᱢᱮᱱᱟᱜ ᱜᱮᱭᱟ ᱠᱤᱰᱱᱤ ᱯᱷᱮᱹᱞ ᱦᱚᱸ ᱢᱮᱱᱟᱜ ᱜᱮᱭᱟ ᱟᱨᱚ ᱥᱩᱜᱟᱨ ᱦᱚᱸ ᱢᱮᱱᱟᱜ ᱜᱮᱭᱟ ᱟᱹᱰᱤᱜᱟᱱ ᱵᱤᱢᱟᱨ ᱮᱱᱠᱷᱟᱱ ᱟᱵᱚ ᱪᱮᱫ ᱞᱮᱠᱟ ᱨᱮᱵᱚᱱ ᱟᱴᱠᱟᱣᱟ ᱚᱱᱟ ᱦᱚᱧ ᱞᱟᱹᱭ ᱟᱯᱮ ᱠᱟᱱᱟ ᱟᱵᱚ ᱧᱮᱞ ᱢᱮ ᱵᱟᱥᱠᱮ ᱫᱟᱠᱟ ᱵᱟᱝ ᱡᱚᱢᱟ ᱵᱟᱵᱚᱱ ᱡᱚᱢᱟ ᱨᱩᱴᱤ ᱡᱚᱢ ᱦᱩᱭᱩᱜᱼᱟ ᱟᱨ ᱡᱟᱦᱟᱱᱟᱜ ᱦᱩᱭᱩᱜ ᱠᱟᱱᱟ ᱠᱷᱚᱲ ᱯᱟᱠᱚᱲ ᱠᱷᱚᱲ ᱯᱟᱠᱚᱲ ᱡᱚᱢ ᱦᱩᱭᱩᱜᱼᱟ ᱢᱟᱱᱮ ᱡᱟᱦᱟᱸ ᱵᱟᱛᱳᱲ ᱡᱤᱱᱤᱥ ᱡᱟᱦᱟᱸ ᱦᱩᱭᱩᱜ ᱠᱟᱱᱟ ᱵᱟᱛᱳᱲ ᱫᱚ ᱦᱩᱭᱩᱜ ᱠᱟᱱᱟ ᱪᱮᱫ ᱠᱚᱰᱷᱟ ᱠᱚ ᱦᱩᱭᱩᱜ ᱠᱟᱱᱟ ᱠᱚᱰᱷᱟ ᱡᱟᱦᱟᱱᱟᱜ ᱠᱚᱰᱷᱟ ᱠᱚ ᱦᱩᱭᱩᱜ ᱠᱟᱱᱟ ᱱᱚᱣᱟ ᱦᱟᱹᱠᱩ ᱥᱤᱲᱤᱡ ᱡᱤᱞ ᱩᱱᱠᱩ ᱠᱚ ᱵᱟᱝ ᱡᱚᱢ ᱠᱟᱛᱮᱫ ᱢᱟᱱᱮ ᱟᱵᱚ ᱡᱟᱦᱟᱸ ᱞᱮᱠᱟ ᱵᱮᱹᱥ ᱛᱮ ᱢᱟᱱᱮ ᱨᱩᱴᱤ ᱡᱚᱢ ᱦᱩᱭᱩᱜᱼᱟ ᱞᱚᱞᱚ ᱫᱟᱠᱟ ᱡᱚᱢ ᱦᱩᱭᱩᱜᱼᱟ ᱟᱨ ᱡᱟᱦᱟᱱᱟᱜ ᱚᱱᱟ ᱡᱮ ᱠᱷᱚᱲ ᱯᱟᱠᱚᱲ ᱡᱟᱦᱟᱸ ᱟᱝᱜᱩᱨ ᱠᱚ ᱥᱮᱣ ᱠᱚ ᱚᱱᱟ ᱠᱚ ᱡᱚᱢ ᱞᱮᱠᱷᱟᱱ ᱟᱵᱚ ᱡᱟᱦᱟᱸ ᱛᱤᱱᱟᱹᱜ ᱵᱤᱢᱟᱨ ᱢᱮᱱᱟᱜᱼᱟ ᱠᱤᱪᱷᱩ ᱵᱚᱱ ᱟᱴᱠᱟᱣᱟ ᱟᱨ ᱡᱩᱫᱤ ᱵᱟᱥᱠᱮ ᱫᱟᱠᱟ ᱟᱨ ᱵᱟᱝ ᱚᱱᱟ ᱡᱚᱡᱚ ᱥᱟᱨ ᱥᱟᱨᱟ ᱢᱟᱱᱮ ᱩᱛᱩ ᱡᱟᱦᱟᱸ ᱢᱟᱱᱮ ᱡᱚᱡᱚ ᱟᱲᱟᱜ ᱠᱚ ᱵᱟᱠᱷᱟᱱ ᱡᱚᱡᱚ ᱠᱚ ᱟᱢᱲᱟ ᱠᱚ ᱱᱤᱛᱚᱜ ᱢᱟ ᱟᱢᱲᱟ ᱠᱚᱦᱚᱸ ᱢᱮᱱᱟᱜ ᱜᱮᱭᱟ ᱚᱱᱟ ᱠᱚ ᱡᱚᱢ ᱞᱮᱠᱷᱟᱱ ᱢᱟ ᱰᱷᱮᱹᱨᱚᱜᱼᱟ ᱮᱱᱠᱷᱟᱱ ᱵᱤᱢᱟᱨ ᱵᱟᱵᱚᱱ ᱟᱴᱠᱟᱣ ᱫᱟᱲᱮᱭᱟᱜᱼᱟ ᱮᱱᱠᱷᱟᱱ ᱟᱵᱚ ᱛᱮᱜᱮ ᱵᱟᱹᱭ ᱵᱟᱹᱭ ᱛᱮᱵᱚᱱ ᱞᱟᱦᱟ ᱤᱫᱤᱜᱼᱟ ᱟᱵᱚ ᱛᱮᱜᱮ ᱵᱟᱹᱭ ᱵᱟᱹᱭ ᱛᱮᱵᱚᱱ ᱫᱩᱨ ᱵᱚᱲᱚᱜᱼᱟ ᱚᱱᱟ ᱦᱤᱥᱟᱹᱵ ᱛᱮ ᱟᱹᱞᱤᱧ ᱞᱤᱧ ᱢᱮᱱᱮᱫᱼᱟ ᱚᱱᱠᱟᱱᱟᱜ ᱡᱚᱢ ᱫᱚ ᱵᱟᱝᱟ ᱟᱵᱚ ᱱᱚᱜᱼᱚᱸᱭ ᱡᱟᱦᱟᱱᱟᱜ ᱨᱟᱱᱵᱚᱱ ᱟᱹᱜᱩ ᱟᱠᱟᱫ ᱜᱮᱭᱟ ᱰᱟᱠᱛᱚᱨ ᱠᱷᱟᱱᱟ ᱠᱷᱚᱱ ᱨᱟᱱ ᱵᱚᱱ ᱟᱹᱜᱩᱭᱟ ᱪᱮᱠ ᱟᱠᱚ ᱵᱚᱱ ᱢᱟᱭᱟᱝ ᱠᱚ ᱟᱨ ᱵᱟᱝ ᱡᱚᱛᱚᱣᱟᱜ ᱜᱮᱵᱚᱱ ᱪᱮᱠ ᱠᱟᱛᱮᱫ ᱨᱟᱱ ᱵᱚᱱ ᱟᱹᱜᱩᱭᱟ ᱚᱱᱮ ᱵᱟᱥᱠᱮ ᱫᱟᱠᱟ ᱵᱟᱝ ᱡᱚᱢ ᱠᱟᱛᱮᱫ ᱞᱚᱞᱚ ᱫᱟᱠᱟ ᱵᱚᱱ ᱡᱚᱢᱟ ᱟᱨ ᱤᱭᱟᱹ ᱢᱟᱱᱮ ᱨᱩᱴᱤ ᱵᱚᱱ ᱡᱚᱢᱟ ᱟᱨ ᱠᱷᱚᱲ ᱯᱟᱠᱚᱲ ᱠᱚᱵᱚᱱ ᱡᱚᱢᱟ ᱟᱨ ᱚᱱᱟ ᱵᱤᱥᱠᱩᱴ ᱠᱚ ᱤᱭᱟᱹ ᱠᱚ ᱢᱟᱱᱮ ᱪᱟ ᱥᱟᱞᱟᱜ ᱠᱚᱵᱚᱱ ᱡᱚᱢᱟ ᱛᱳᱣᱟ ᱠᱚ ᱠᱤᱪᱷᱩ ᱡᱚᱢᱟ ᱪᱮᱫ ᱞᱮᱠᱟ ᱨᱮᱵᱚᱱ ᱟᱴᱠᱟᱣᱟ ᱦᱩᱭᱱᱟ ᱱᱮᱛᱟᱨ ᱢᱟ ᱵᱤᱢᱟᱨ ᱦᱩᱭᱩᱜ ᱠᱟᱱᱟ ᱥᱟᱨ ᱡᱤᱱᱤᱥ ᱦᱚᱸ ᱠᱟᱱᱟ ᱟᱲᱟᱜ ᱠᱚ ᱤᱭᱟᱹ ᱠᱚ ᱚᱱ ᱚᱱᱟ ᱦᱤᱥᱟᱹᱵ ᱛᱮ ᱚᱱᱟᱜᱮ ᱟᱵᱚ ᱵᱚᱱ ᱢᱮᱱᱮᱫᱼᱟ ᱡᱮ ᱚᱱᱟᱫᱚ ᱟᱞᱚ ᱵᱚᱱ ᱤᱭᱟᱹᱭ ᱢᱟ ᱧᱩ ᱡᱚᱢᱟ ᱡᱮ ᱟᱞᱚᱵᱚᱱ ᱡᱚᱲᱟᱣ ᱢᱟ ᱵᱟᱥᱠᱮ ᱫᱟᱠᱟ ᱨᱩᱣᱟᱹᱭᱮᱱᱟᱢ ᱢᱟᱱᱮ ᱟᱢ ᱵᱟᱥᱠᱮ ᱫᱟᱠᱟ ᱵᱟᱝᱟ ᱨᱩᱴᱤ ᱦᱚᱪᱚ ᱠᱚᱢ ᱵᱟᱠᱷᱟᱱ ᱞᱚᱞᱚ ᱫᱟᱠᱟ ᱜᱮ ᱡᱚᱢ ᱢᱟ ᱟᱨ ᱛᱟᱦᱮᱱ ᱢᱟ ᱟᱨ ᱟᱢ ᱵᱟᱥᱠᱮ ᱫᱟᱠᱟ ᱵᱟᱠᱷᱟᱱ ᱦᱟᱱᱮ ᱢᱮᱱᱟᱜᱼᱟ ᱩᱞ ᱢᱮᱱᱟᱜᱼᱟ ᱟᱢᱲᱟ ᱢᱮᱱᱟᱜᱼᱟ ᱚᱱᱟ ᱩᱛᱩ ᱟᱹᱧ ᱢᱮ ᱚᱱᱟ ᱡᱚᱢ ᱠᱟᱛᱮᱫ ᱟᱨᱦᱚᱸ ᱨᱟᱱᱮᱢ ᱡᱚᱢᱟ ᱚᱱᱟ ᱠᱟᱹᱢᱤ ᱨᱮ ᱵᱟᱭ ᱮᱢᱟ ᱟᱵᱚ ᱪᱮᱫ ᱞᱮᱠᱟᱨᱮ ᱚᱱᱟ ᱟᱴᱠᱟᱣ ᱞᱟᱹᱜᱤᱫ ᱛᱮ ᱟᱵᱚ ᱵᱮᱹᱥ ᱞᱟᱹᱜᱤᱫ ᱛᱮᱜᱮ ᱵᱚᱱ ᱡᱚᱢᱟ ᱚᱱ ᱚᱱᱟ ᱞᱟᱹᱜᱤᱫ ᱛᱮᱵᱚᱱ ᱪᱮᱥᱴᱟᱭᱟ